ᱤᱧᱟᱹᱜ ᱴᱚᱴᱷᱟ ᱨᱮᱱ ᱫᱚ ᱱᱤᱛᱚᱜ ᱢᱩᱲᱩᱫ ᱫᱷᱚᱨᱚᱢᱤᱭᱟᱹ ᱢᱮᱱᱛᱮ ᱫᱚ ᱢᱤᱫᱴᱟᱝ ᱦᱚᱲᱜᱤᱧ ᱵᱟᱰᱟᱭᱮᱭᱟ ᱥᱟᱹᱜᱟᱹᱭ ᱨᱮ ᱢᱮᱱᱮᱫ ᱢᱤᱫᱦᱚᱲ ᱢᱮᱱᱟᱜ ᱠᱟᱫᱮᱭᱟ ᱦᱚᱯᱚᱱᱵᱟ ᱥᱟᱹᱜᱟᱹᱭᱟᱱ ᱦᱚᱲᱜᱮ ᱱᱩᱭ ᱫᱚ ᱱᱤᱛᱚᱜ ᱟᱞᱮ ᱴᱚᱴᱷᱟ ᱨᱮᱫᱚ ᱡᱚᱛᱚᱜᱮ ᱫᱟᱸᱥᱟᱭ ᱜᱩᱨᱩ ᱢᱮᱱ ᱛᱮᱜᱮ ᱠᱚ ᱢᱟᱱᱟᱣ ᱮᱭᱟ ᱡᱟᱦᱟᱸ ᱫᱚ ᱫᱟᱸᱥᱟᱭ ᱵᱚᱸᱜᱟ ᱚᱠᱛᱮ ᱫᱟᱸᱥᱟᱭ ᱫᱚᱱ ᱠᱚ ᱫᱟᱲᱟᱱᱟ ᱩᱱ ᱚᱠᱛᱚ ᱱᱟᱹᱭ ᱡᱟᱦᱟᱸᱭ ᱫᱚ ᱦᱚᱯᱚᱱᱵᱟ ᱦᱚᱲ ᱢᱮᱱᱟᱜ ᱠᱟᱫᱮᱭᱟ ᱱᱩᱭ ᱟᱛᱮᱜ ᱜᱮ ᱱᱤᱛᱚᱜ ᱫᱮᱥ ᱫᱩᱱᱤᱭᱟ ᱦᱚᱸ ᱫᱟᱸᱥᱟᱭ ᱫᱚᱞᱮ ᱫᱚᱱ ᱠᱟᱱᱟ ᱥᱮ ᱱᱩᱭ ᱴᱷᱮᱱ ᱠᱷᱚᱱᱟᱜ ᱜᱮ ᱱᱤᱛᱚᱜ ᱟᱭᱢᱟ ᱞᱮᱠᱟᱱᱟᱜ ᱫᱟᱸᱥᱟᱭ ᱮᱱᱮᱡ ᱤᱫᱤ ᱠᱟᱛᱮᱜ ᱟᱹᱰᱤ ᱜᱟᱱ ᱜᱮᱞᱮ ᱪᱮᱫ ᱠᱟᱫᱟ ᱥᱮ ᱦᱟᱯᱮᱱ ᱫᱤᱱ ᱱᱩᱭ ᱦᱚᱯᱚᱱᱵᱟ ᱛᱟᱦᱮᱱ ᱚᱠᱛᱚ ᱡᱟᱦᱟᱸ ᱠᱚ ᱱᱤᱛᱚᱜ ᱟᱞᱮ ᱪᱟᱞ ᱦᱚᱴᱚ ᱟᱞᱮ ᱠᱟᱱᱟ ᱢᱮᱱᱫᱚ ᱱᱤᱛᱚᱜ ᱫᱟᱸᱥᱟᱭ ᱜᱩᱨᱩ ᱢᱮᱱᱛᱮ ᱟᱞᱮᱨᱮᱱ ᱦᱚᱯᱚᱱ ᱵᱟ ᱡᱟᱦᱟᱸᱭ ᱱᱩᱭ ᱴᱷᱮᱡ ᱠᱷᱚᱱ ᱡᱟᱦᱟᱸ ᱱᱤᱛᱚᱜ ᱞᱮ ᱧᱟᱢ ᱠᱟᱫᱟ ᱚᱱᱟᱜᱮ ᱦᱟᱯᱮᱱ ᱫᱤᱱ ᱟᱞᱮ ᱯᱚᱝ ᱯᱚᱝᱲᱟ ᱠᱚᱴᱷᱮᱡ ᱞᱮ ᱚᱱᱟᱛᱮ ᱱᱩᱭ ᱫᱚ ᱜᱩᱨᱩ ᱢᱮᱱᱛᱮ ᱱᱚᱣᱟ ᱴᱷᱚᱴᱷᱟ ᱨᱮᱱ ᱦᱚᱲ ᱫᱚᱠᱚ ᱢᱟᱱᱟᱣ ᱮᱭᱟ ᱪᱮᱫᱟᱜ ᱥᱮ ᱱᱩᱭ ᱫᱚ ᱡᱟᱹᱥᱛᱤ ᱠᱟᱭ ᱛᱮᱜᱮ ᱫᱟᱸᱥᱟᱭ ᱤᱫᱤ ᱠᱟᱛᱮᱜ ᱫᱚᱭ ᱵᱟᱰᱟᱭᱟ